ᱯᱳᱭᱞᱳ ᱛᱮ ᱥᱟᱫᱚᱢ ᱴᱷᱮᱱ ᱫᱮᱡᱚᱜ ᱞᱟᱹᱜᱤᱫ ᱛᱮ ᱥᱟᱫᱚᱢ ᱯᱟᱹᱨᱠᱟᱹᱣ ᱮ ᱦᱩᱭᱩᱜᱼᱟ ᱟᱨ ᱥᱟᱫᱚᱢ ᱚᱱᱟ ᱯᱟᱹᱨᱠᱟᱹᱣ ᱯᱚᱨᱮ ᱡᱚᱠᱷᱚᱱ ᱥᱟᱫᱚᱢ ᱴᱷᱮᱱᱮᱢ ᱫᱮᱡ ᱮᱱᱟ ᱤᱱᱟᱹ ᱛᱟᱭᱚᱢ ᱩᱱᱤ ᱥᱟᱫᱚᱢ ᱵᱟᱹᱭ ᱵᱟᱹᱭᱛᱮ ᱟᱲᱟᱜᱮ ᱦᱩᱭᱩᱜᱼᱟ ᱪᱮᱫᱟᱜ ᱥᱮ ᱟᱢ ᱥᱟᱫᱚᱢ ᱴᱷᱮᱱ ᱢᱟᱛᱚ ᱯᱳᱭᱞᱳᱢ ᱫᱮᱡᱚᱜ ᱠᱟᱱᱟ ᱟᱨ ᱡᱩᱫᱤ ᱟᱨ ᱡᱩᱫᱤ ᱟᱹᱰᱤ ᱞᱚᱜᱚᱱ ᱮᱢ ᱟᱲᱟᱜᱮᱭᱟ ᱮᱱᱠᱷᱟᱱ ᱛᱚ ᱢᱟ ᱟᱹᱰᱤ ᱡᱳᱨᱮ ᱫᱟᱹᱲᱟᱜᱼᱟ ᱛᱳ ᱥᱟᱫᱚᱢ ᱴᱷᱮᱱ ᱫᱮᱡ ᱛᱟᱭᱱᱚᱢ ᱡᱮᱢᱚᱱ ᱩᱱᱤᱭᱟᱜ ᱦᱚᱲᱢᱚ ᱨᱮ ᱫᱩᱲᱩᱵ ᱠᱟᱛᱮᱫ ᱟᱢ ᱩᱱᱤᱭᱟᱜ ᱵᱟᱵᱮᱨ ᱥᱟᱵ ᱠᱟᱛᱮᱫ ᱵᱟᱹᱭ ᱵᱟᱹᱭᱛᱮᱢ ᱟᱲᱟᱜ ᱠᱟᱭᱟ ᱟᱨ ᱟᱢᱟᱜ ᱡᱟᱸᱜᱟ ᱫᱚᱦᱚ ᱞᱟᱹᱜᱤᱫ ᱥᱟᱫᱚᱢᱟᱜ ᱦᱚᱲᱢᱚ ᱨᱮ ᱡᱮᱢᱚᱱ ᱢᱤᱫᱴᱮᱱ ᱵᱟᱵᱮᱨ ᱛᱟᱦᱮᱱ ᱢᱟ ᱩᱱᱤ ᱴᱷᱮᱱ ᱟᱢ ᱞᱮᱵᱮᱫ ᱠᱚᱜ ᱟᱢ ᱡᱟᱛᱮ ᱥᱟᱫᱚᱢ ᱛᱤᱱᱟᱹᱜ ᱡᱳᱨᱮ ᱧᱤᱨᱟᱜᱼᱟ ᱩᱱ ᱚᱠᱛᱮ ᱟᱢ ᱟᱞᱚᱢ ᱧᱩᱨᱩᱜ ᱢᱟ ᱱᱚᱣᱟ ᱠᱚᱜᱮ ᱥᱟᱫᱚᱢ ᱴᱷᱮᱱ ᱫᱮᱡᱚᱜ ᱞᱟᱦᱟᱨᱮ ᱟᱢ ᱱᱚᱣᱟᱠᱚ ᱵᱟᱲᱟᱭ ᱞᱟᱹᱠᱛᱤ ᱠᱟᱱᱟ